ᱤᱧᱟᱹᱝ ᱴᱚᱴᱷᱟ ᱨᱮᱫᱚ ᱮᱥᱴᱴᱮᱰᱤᱭᱟᱢ ᱫᱚ ᱵᱟᱹᱱᱩᱜᱼᱟ ᱢᱮᱱᱠᱷᱟᱱ ᱢᱤᱫᱴᱟᱝ ᱞᱟᱹᱴᱩ ᱢᱟᱴᱷ ᱢᱮᱱᱟᱜᱼᱟ ᱚᱱᱟ ᱨᱮᱫᱚ ᱠᱷᱮᱞᱳᱰ ᱞᱟᱹᱜᱤᱫ ᱢᱤᱫᱴᱟᱝ ᱴᱮᱠᱱᱤᱥᱮᱠᱴᱟᱢ ᱠᱚᱨᱟᱣ ᱠᱟᱛᱮ ᱠᱚ ᱪᱟᱞᱟᱜ ᱜᱮᱭᱟ ᱟᱨ ᱫᱚᱨᱥᱚᱠ ᱠᱚ ᱞᱟᱹᱜᱤᱫ ᱫᱩᱲᱩᱵ ᱡᱟᱭᱜᱟ ᱠᱚ ᱵᱮᱥ ᱜᱮ ᱢᱮᱱᱟᱜ ᱠᱟᱫᱟ ᱟᱨ ᱴᱮᱠᱱᱤ ᱥᱤᱥᱴᱮᱢ ᱛᱮ ᱢᱟᱱᱮ ᱴᱤᱠᱤᱴ ᱚᱱᱩᱡᱟᱭᱤ ᱠᱚ ᱫᱩᱲᱩᱵ ᱜᱮᱭᱟ ᱟᱨ ᱠᱳᱱᱳᱨᱚᱠᱚᱢ ᱚᱥᱩᱵᱤᱫᱷᱟ ᱵᱟᱝ ᱦᱩᱭᱩᱜ ᱞᱟᱹᱜᱤᱫ ᱢᱤᱫᱴᱟᱝ ᱠᱚᱢᱤᱴᱤ ᱥᱤᱥᱴᱮᱢ ᱢᱮᱱᱟᱜ ᱠᱟᱫᱟ ᱡᱮᱴᱟᱛᱮ ᱫᱚᱨᱥᱚᱠ ᱠᱚ ᱡᱟ ᱡᱟᱵᱚᱛᱤ ᱥᱩᱠ ᱥᱤᱵᱤᱫᱷᱟ ᱠᱚ ᱧᱟᱢ ᱧᱟᱢ ᱞᱟᱹᱜᱤᱫ ᱥᱩ ᱵᱮᱵᱚᱥᱛᱷᱟ ᱦᱚᱸ ᱛᱟᱦᱮᱱ ᱜᱮᱭᱟ